ᱠᱟᱹᱣᱰᱤ ᱟᱹᱨᱤ ᱞᱮᱠᱟᱛᱮ ᱵᱟᱹᱱᱤᱡᱽ ᱵᱮᱯᱟᱨ ᱨᱮ ᱥᱟᱶᱛᱟᱞᱤ ᱯᱟᱹᱨᱥᱤ ᱟᱭᱢᱟ ᱨᱚᱠᱚᱢ ᱵᱮᱵᱚᱦᱟᱨᱚᱜ ᱠᱟᱱᱟ ᱡᱮᱢᱚᱱ ᱟᱹᱥᱩᱞᱚᱜ ᱟᱹᱥᱩᱞ ᱟᱹᱥᱩᱞᱚᱜ ᱰᱟᱦᱟᱨ ᱠᱤᱨᱤᱧ ᱟᱹᱠᱷᱨᱤᱧ ᱚᱱᱟ ᱥᱟᱶᱛᱮ ᱟᱨᱡᱟᱣ ᱪᱟᱥ ᱟᱵᱟᱫᱽ ᱠᱚᱞᱼᱠᱟᱨᱠᱷᱟᱱᱟ ᱠᱚᱞᱼᱠᱟᱨᱠᱷᱟᱱᱟ ᱨᱮ ᱠᱟᱹᱢᱤ ᱠᱟᱛᱮᱫ ᱴᱟᱠᱟᱼᱯᱚᱭᱥᱟ ᱟᱨᱡᱟᱣ ᱯᱟᱲᱦᱟᱣ ᱠᱟᱛᱮᱫ ᱵᱤᱵᱷᱤᱱᱱᱚ ᱠᱟᱹᱢᱤ ᱪᱟᱹᱠᱨᱤ ᱧᱟᱢ ᱢᱟᱱᱮ ᱪᱟᱹᱠᱨᱤ ᱧᱟᱢ ᱠᱟᱛᱮᱫ ᱚᱱᱟ ᱴᱟᱠᱟ ᱴᱟᱠᱟ ᱠᱟᱹᱣᱰᱤ ᱵᱮᱣᱦᱟᱨ ᱠᱟᱹᱢᱤ ᱠᱟᱹᱢᱤ ᱪᱮᱫ ᱠᱟᱹᱢᱤ ᱪᱮᱫᱞᱮᱠᱟᱱ ᱠᱟᱹᱣᱰᱤ ᱟᱨᱡᱟᱜᱼᱟ ᱥᱮ ᱵᱮᱵᱽᱥᱟᱼᱵᱟᱱᱤᱡᱽᱡᱚ ᱢᱟᱱᱮ ᱵᱮᱯᱟᱨ ᱵᱮᱯᱟᱨ ᱨᱮ ᱞᱟᱵᱷᱼᱞᱚᱥ ᱟᱨᱦᱚᱸ ᱮᱢᱟᱱ ᱛᱮᱭᱟᱜ ᱠᱚ ᱡᱮᱢᱚᱱ ᱠᱤᱪᱷᱩ ᱠᱷᱮᱛᱨᱮ ᱴᱤᱭᱩᱥᱚᱱ ᱯᱟᱲᱦᱟᱣ ᱠᱟᱛᱮᱫ ᱜᱤᱫᱽᱨᱟᱹ ᱠᱚ ᱯᱟᱭᱥᱟ ᱠᱚ ᱤᱱᱠᱟᱢ ᱫᱟᱲᱮᱭᱟᱜᱼᱟ ᱡᱤᱵᱽᱼᱡᱤᱭᱟᱹᱞᱤ ᱟᱹᱥᱩᱞ ᱠᱟᱛᱮᱫ ᱠᱟᱹᱣᱰᱤ ᱠᱚ ᱟᱨᱡᱟᱣ ᱫᱟᱲᱮᱜᱼᱟ ᱟᱨᱦᱚᱸ ᱟᱭᱢᱟ ᱞᱮᱠᱟᱱ ᱵᱟᱹᱱᱤᱡᱽ ᱵᱮᱯᱟᱨ ᱦᱮᱱᱟᱜᱼᱟ ᱡᱮᱢᱚᱱ ᱟᱭᱢᱟ ᱨᱚᱠᱚᱢ ᱵᱤᱨᱤᱫᱽ ᱵᱤᱨᱤᱫᱽᱨᱮ ᱠᱟᱹᱣᱰᱤ ᱵᱮᱣᱦᱟᱨ ᱯᱨᱚᱰᱟᱠᱴ ᱟᱨᱡᱟᱣ ᱮᱢᱟᱱ ᱛᱮᱭᱟᱜ